ᱟᱹᱛᱩ ᱴᱚᱴᱷᱟᱨᱮ ᱥᱚᱨᱠᱟᱨ ᱱᱮᱛᱟᱨ ᱤᱥᱠᱩᱞ ᱯᱨᱟᱭᱢᱟᱨᱤ ᱤᱥᱠᱩᱞ ᱮᱢᱟᱱ ᱠᱚ ᱵᱮᱱᱟᱣ ᱠᱟᱫᱟᱭ ᱚᱱᱠᱟᱜᱮ ᱚᱝᱜᱚᱱᱳᱣᱟᱲᱤ ᱮᱢᱟᱱ ᱤᱛᱩᱱ ᱟᱥᱲᱟ ᱠᱚᱦᱚᱸ ᱠᱟᱹᱴᱤᱡ ᱠᱟᱹᱴᱤᱡ ᱜᱤᱫᱽᱨᱟᱹ ᱠᱚ ᱞᱟᱹᱜᱤᱫ ᱵᱮᱱᱟᱣ ᱠᱟᱫᱟᱭ ᱟᱫᱚ ᱟᱭᱢᱟ ᱤᱛᱩᱱ ᱟᱥᱲᱟ ᱠᱚᱨᱮᱜᱮ ᱧᱮᱞᱚᱜᱼᱟ ᱡᱟᱦᱟᱸ ᱟᱹᱛᱩ ᱠᱚᱨᱮ ᱢᱮᱱᱟᱜᱼᱟ ᱚᱱᱟᱨᱮ ᱧᱮᱞᱚᱜᱼᱟ ᱢᱤᱫ ᱵᱟᱨ ᱵᱟᱝᱠᱷᱟᱱ ᱜᱮᱞᱵᱟᱨ ᱜᱚᱴᱟᱝ ᱟᱨ ᱵᱟᱝᱠᱷᱟᱱ ᱫᱚ ᱵᱟᱨᱜᱮᱞ ᱜᱚᱴᱟᱝ ᱜᱤᱫᱽᱨᱟᱹ ᱥᱩᱢᱩᱝᱜᱮ ᱢᱮᱱᱟᱜ ᱠᱚᱣᱟ ᱟᱫᱚ ᱱᱚᱣᱟ ᱠᱚᱨᱮᱱᱟᱜ ᱚᱡᱮ ᱫᱚ ᱦᱩᱭᱩᱜ ᱠᱟᱱᱟ ᱡᱮ ᱡᱟᱦᱟᱸᱭ ᱠᱚ ᱩᱱᱠᱩ ᱜᱤᱫᱽᱨᱟᱹ ᱠᱚᱣᱟᱜ ᱜᱟᱹᱞᱤᱢ ᱠᱚ ᱢᱮᱱᱟᱜ ᱠᱚᱣᱟ ᱩᱱᱠᱩ ᱥᱮᱪᱮᱫ ᱵᱮᱯᱟᱨ ᱛᱮ ᱩᱱᱟᱹᱜ ᱵᱟᱠᱚ ᱵᱟᱰᱟᱭᱟ ᱥᱮᱪᱮᱫ ᱠᱟᱛᱮᱜ ᱜᱤᱫᱽᱨᱟᱹ ᱛᱤᱱᱟᱹᱜ ᱜᱟᱱ ᱥᱟᱺᱜᱤᱧ ᱪᱟᱞᱟᱣ ᱮ ᱫᱟᱲᱮᱜ ᱟᱭ ᱥᱮ ᱛᱤᱱᱟᱹᱜ ᱜᱟᱱ ᱩᱱᱤ ᱜᱤᱫᱽᱨᱟᱹ ᱟᱜ ᱩᱛᱱᱟᱹᱣ ᱦᱩᱭ ᱫᱟᱲᱮᱭᱟᱜᱼᱟ ᱚᱱᱟ ᱥᱮᱪᱮᱫ ᱛᱟᱞᱟᱛᱮ ᱚᱱᱟ ᱩᱱᱠᱩ ᱜᱟᱹᱞᱤᱢ ᱠᱚ ᱩᱱᱟᱹᱜ ᱵᱟᱠᱚ ᱵᱟᱰᱟᱭᱟ ᱩᱱᱠᱩ ᱡᱟᱦᱟᱸᱭ ᱜᱟᱹᱞᱤᱢ ᱠᱚ ᱩᱱᱠᱩ ᱫᱤᱱᱟᱹᱢ ᱠᱟᱹᱢᱤ ᱠᱟᱛᱮᱫ ᱫᱤᱱᱟᱹᱢ ᱠᱚ ᱟᱨᱡᱟᱣ ᱡᱚᱝᱟ ᱚᱱᱟ ᱠᱷᱟᱹᱛᱤᱨ ᱱᱚᱣᱟ ᱥᱮᱪᱮᱫ ᱛᱟᱞᱟᱛᱮ ᱛᱤᱱᱟᱹᱜ ᱥᱟᱺᱜᱤᱧ ᱪᱟᱞᱟᱣ ᱜᱟᱱᱚᱜᱼᱟ ᱚᱱᱟ ᱨᱮᱱᱟᱜ ᱩᱭᱦᱟᱹᱨ ᱦᱚᱸ ᱩᱱᱠᱩᱣᱟᱜ ᱵᱚᱦᱚᱜ ᱨᱮᱫᱚ ᱵᱟᱹᱱᱩᱜ ᱛᱟᱠᱚᱣᱟ ᱟᱨ ᱜᱤᱫᱽᱨᱟᱹ ᱡᱟᱦᱟᱸᱭ ᱥᱮ ᱢᱮᱱᱟᱜ ᱠᱚᱣᱟ ᱥᱮ ᱯᱟᱹᱴᱷᱩᱣᱟᱹ ᱢᱮᱱᱟᱜ ᱠᱚᱣᱟ ᱩᱱᱠᱩ ᱫᱚ ᱟᱠᱚ ᱟᱠᱚ ᱛᱮᱫᱚ ᱩᱱᱟᱹᱜ ᱜᱮᱭᱟᱱ ᱫᱚ ᱵᱟᱹᱱᱩᱜ ᱛᱟᱠᱚᱣᱟ ᱡᱮ ᱤᱧ ᱤᱧᱟᱹᱜ ᱦᱟᱨᱟ ᱞᱟᱹᱜᱤᱫ ᱛᱮ ᱤᱧ ᱥᱮᱪᱮᱫ ᱥᱮᱬᱟ ᱦᱩᱭᱩᱜ ᱛᱤᱧᱟᱹ ᱟᱨ ᱱᱚᱣᱟ ᱠᱚᱨᱟᱣ ᱞᱮᱠᱷᱟᱱ ᱜᱮ ᱤᱧᱟᱹᱜ ᱫᱚᱢᱮ ᱡᱤᱭᱚᱱ ᱠᱚ ᱞᱟᱦᱟ ᱤᱫᱤᱜ ᱛᱤᱧᱟᱹ ᱱᱚᱣᱟ ᱨᱮᱭᱟᱜ ᱜᱮᱭᱟᱱ ᱫᱚ ᱟᱹᱣᱨᱤ ᱦᱤᱡᱩᱜ ᱛᱟᱭᱟ ᱱᱚᱣᱟ ᱜᱮᱭᱟᱱ ᱫᱚ ᱯᱷᱮᱰᱟᱛ ᱨᱮᱫᱚ ᱟᱭᱳ ᱵᱟᱵᱟ ᱜᱮᱭ ᱮᱢᱟᱭᱟ ᱚᱱᱟᱛᱮ ᱟᱭᱳ ᱵᱟᱵᱟ ᱠᱚ ᱡᱩᱫᱤ ᱡᱟᱦᱟᱸᱭ ᱡᱟᱦᱟᱸᱭ ᱨᱮᱱ ᱫᱚᱠᱚ ᱫᱚᱢᱮ ᱠᱚ ᱵᱩᱡᱷᱟᱹᱣᱟ ᱩᱱᱠᱩ ᱫᱚ ᱟᱠᱚᱨᱮᱱ ᱜᱤᱫᱽᱨᱟᱹ ᱫᱚ ᱫᱤᱱᱟᱹᱢ ᱜᱮᱠᱚ ᱤᱛᱩᱱ ᱟᱥᱲᱟ ᱠᱚᱨᱮ ᱠᱚ ᱠᱩᱞ ᱠᱚᱣᱟ ᱠᱚ ᱢᱮᱱᱠᱷᱟᱱ ᱡᱟᱦᱟᱸᱭ ᱵᱟᱹᱲᱛᱤ ᱧᱚᱜ ᱞᱮᱠᱷᱟᱛᱮ ᱡᱟᱦᱟᱸᱭ ᱦᱚᱲᱠᱚ ᱢᱮᱱᱟᱜ ᱠᱚᱣᱟ ᱩᱱᱠᱩ ᱫᱚ ᱟᱠᱚ ᱨᱮᱱ ᱜᱤᱫᱽᱨᱟᱹ ᱵᱟᱝ ᱠᱚ ᱱᱚᱝᱠᱟ ᱠᱚ ᱩᱫᱩᱜ ᱟᱠᱚ ᱠᱟᱱ ᱠᱷᱟᱹᱛᱤᱨ ᱩᱱᱠᱩ ᱜᱤᱫᱽᱨᱟᱹ ᱫᱚ ᱦᱟᱱᱮ ᱜᱟᱹᱭ ᱜᱩᱯᱤ ᱟᱨ ᱵᱟᱝᱠᱷᱟᱱ ᱫᱚ ᱦᱟᱱᱮ ᱡᱟᱦᱟᱱ ᱤᱭᱟᱹᱠᱚ ᱪᱮᱬᱮ ᱥᱮᱸᱫᱽᱨᱟ ᱮᱢᱟᱱ ᱠᱚᱜᱮ ᱠᱚᱨᱟᱣ ᱠᱟᱛᱮᱫ ᱟᱠᱚᱣᱟᱜ ᱫᱚᱱᱟᱹᱢ ᱚᱠᱛᱚ ᱠᱚ ᱯᱚᱞᱚᱢᱟ